ᱱᱟᱦᱟᱜ ᱚᱠᱛᱚ ᱨᱮᱫᱚ ᱧᱮᱞᱚᱜ ᱠᱟᱱᱟ ᱥᱟᱱᱟᱢ ᱦᱚᱲ ᱴᱷᱮᱱ ᱜᱮ ᱟᱹᱰᱤ ᱡᱟᱹᱥᱛᱤ ᱴᱟᱠᱟ ᱨᱮᱱᱟᱜ ᱮᱯᱮᱢ ᱪᱟᱯᱟᱞ ᱢᱮᱱᱟᱜᱼᱟ ᱚᱱᱟᱛᱮ ᱥᱟᱱᱟᱢ ᱦᱚᱲ ᱴᱷᱮᱱᱜᱮ ᱟᱹᱰᱤ ᱵᱟᱹᱲᱛᱤ ᱴᱟᱠᱟ ᱵᱚᱱ ᱫᱚᱦᱚᱭᱮᱛ ᱠᱟᱱᱟ ᱢᱮᱱᱠᱷᱟᱱ ᱵᱟᱹᱲᱛᱤ ᱴᱟᱠᱟ ᱚᱲᱟᱜ ᱨᱮ ᱫᱚᱦᱚ ᱞᱮᱠᱷᱟᱱ ᱜᱩᱰᱩ ᱪᱩᱴᱭᱟᱹ ᱠᱚ ᱜᱮᱨ ᱨᱮᱱᱟᱜ ᱥᱮ ᱠᱳᱸᱵᱽᱲᱳ ᱨᱮᱱᱟᱜ ᱦᱚᱸ ᱵᱚᱛᱚᱨ ᱛᱟᱦᱮᱱᱟ ᱴᱟᱠᱟ ᱚᱲᱟᱜ ᱨᱮ ᱢᱚᱡᱽ ᱵᱟᱝ ᱛᱟᱦᱮᱱᱟ ᱚᱱᱟᱛᱮ ᱟᱹᱵᱩ ᱥᱟᱱᱟᱢ ᱦᱚᱲᱜᱮ ᱟᱵᱚᱣᱟᱜ ᱴᱟᱠᱟ ᱥᱮ ᱠᱟᱹᱣᱰᱤ ᱱᱟᱯᱟᱭᱛᱮ ᱥᱮ ᱢᱚᱡᱽ ᱛᱮ ᱫᱚᱦᱚ ᱞᱟᱹᱜᱤᱫ ᱵᱮᱝᱠ ᱥᱮᱠᱴᱚᱨ ᱨᱮᱵᱚᱱ ᱡᱚᱢᱟ ᱫᱚᱦᱚᱭᱮᱛ ᱠᱟᱱᱟ ᱵᱮᱝᱠ ᱥᱮᱠᱴᱚᱨ ᱨᱮ ᱴᱟᱠᱟ ᱥᱮ ᱠᱟᱹᱣᱰᱤ ᱡᱚᱢᱟ ᱞᱮᱠᱷᱟᱱ ᱥᱩᱫ ᱥᱮ ᱤᱱᱴᱟᱨᱥᱴ ᱦᱚᱸᱵᱚᱱ ᱧᱟᱢᱮᱫ ᱠᱟᱱᱟ ᱟᱨ ᱟᱵᱚᱣᱟᱜ ᱴᱟᱠᱟ ᱢᱚᱡᱽᱛᱮ ᱥᱮ ᱵᱮᱥᱛᱮ ᱛᱟᱦᱮᱱ ᱠᱟᱱ ᱛᱟᱵᱳᱱᱟ ᱚᱱᱟᱛᱮ ᱥᱟᱱᱟᱢ ᱦᱚᱲᱜᱮ ᱵᱮᱝᱠ ᱥᱮᱠᱴᱚᱨ ᱨᱮ ᱴᱟᱠᱟ ᱫᱚᱦᱚ ᱵᱚᱱ ᱠᱩᱥᱤᱭᱟᱜ ᱠᱟᱱᱟ ᱟᱨ ᱥᱟᱱᱟᱢ ᱦᱚᱲᱜᱮ ᱵᱮᱝᱠ ᱥᱮᱠᱴᱚᱨ ᱨᱮ ᱴᱟᱠᱟ ᱵᱚᱱ ᱫᱚᱦᱚᱭᱮᱛ ᱠᱟᱱᱟ